ᱥᱟᱱᱛᱟᱞᱤ ᱯᱟᱹᱨᱥᱤ ᱠᱤᱪᱷᱩ ᱵᱟᱹᱲᱤᱡ ᱦᱩᱫᱤᱥ ᱫᱚ ᱦᱩᱭᱩᱜ ᱠᱟᱱᱟ ᱡᱚᱫᱤ ᱟᱢ ᱥᱩᱫᱷᱩ ᱥᱟᱱᱛᱟᱲ ᱯᱟᱹᱨᱥᱤ ᱛᱮᱜᱤᱢ ᱚᱞᱚᱜ ᱯᱟᱲᱦᱟᱜ ᱟ ᱥᱮ ᱥᱟᱱᱛᱟᱲ ᱛᱮᱜᱤᱢ ᱨᱚᱲᱟ ᱥᱟᱱᱛᱟᱲ ᱨᱮᱭᱟᱜ ᱤᱥᱠᱩᱞ ᱨᱮᱜᱤᱢ ᱯᱟᱲᱦᱟᱜ ᱟ ᱛᱚ ᱮᱴᱟᱜ ᱯᱟᱹᱨᱥᱤ ᱨᱮᱭᱟᱜ ᱟᱹᱨᱤᱪᱟᱹᱞᱤ ᱥᱮ ᱚᱞᱚᱜ ᱯᱟᱲᱦᱟᱜ ᱫᱚ ᱵᱟᱝᱮᱢ ᱪᱤᱫ ᱫᱟᱲᱤᱭᱟᱜ ᱟ ᱟᱨᱳ ᱡᱟᱦᱟᱸ ᱱᱤᱭᱟᱹ ᱵᱷᱟᱨᱚᱛ ᱫᱤᱥᱟᱹᱢ ᱨᱮ ᱱᱟᱱᱟᱱ ᱦᱩᱱᱟᱹᱨ ᱫᱷᱚᱨᱚᱢᱟᱱ ᱡᱟᱹᱛᱤᱭᱟᱱ ᱦᱚᱲᱠᱩ ᱵᱟᱥᱚᱜ ᱟ ᱩᱱᱠᱩᱣᱟᱜ ᱟᱹᱰᱤ ᱟᱭᱢᱟ ᱵᱷᱟᱥᱟ ᱦᱮᱱᱟᱜ ᱟ ᱛᱚ ᱚᱱᱟ ᱵᱷᱟᱥᱟ ᱵᱟᱢ ᱥᱮᱬᱟ ᱫᱟᱲᱤᱜ ᱟ ᱱᱤᱭᱟᱹ ᱥᱮᱬᱟᱭ ᱞᱟᱹᱜᱤᱫ ᱢᱤᱫᱴᱮᱱ ᱜᱤ ᱥᱚᱞᱦᱮ ᱢᱮᱱᱟᱜ ᱟ ᱚᱱᱟᱫᱚ ᱦᱩᱭᱩᱜ ᱠᱟᱱᱟ ᱚᱞᱚᱜ ᱯᱟᱲᱦᱟᱜ ᱟᱨ ᱚᱱᱟ ᱪᱤᱫ ᱚᱱᱟ ᱡᱩᱫᱟᱹᱱ ᱵᱷᱟᱥᱟ ᱪᱤᱫ ᱚᱱᱟ ᱦᱚᱛᱮᱜ ᱛᱮ ᱟᱹᱰᱤᱜᱟᱱ ᱯᱟᱲᱦᱟᱜ ᱦᱩᱭᱩᱜ ᱟ ᱥᱟᱱᱛᱟᱲ ᱵᱷᱟᱥᱟ ᱯᱟᱲᱦᱟᱣ ᱥᱟᱶ ᱥᱟᱶᱛᱮ ᱮᱴᱟᱜ ᱵᱷᱟᱥᱟ ᱦᱚᱸ ᱯᱟᱲᱦᱟᱜ ᱦᱩᱭᱩᱜ ᱟ ᱛᱚᱵᱮᱜᱟᱱ ᱱᱚᱣᱟ ᱵᱟᱹᱲᱤᱡ ᱦᱩᱫᱤᱥ ᱨᱮᱭᱟᱜ ᱫᱚᱵᱩᱱ ᱥᱚᱞᱦᱮ ᱫᱟᱲᱤᱭᱟᱜ ᱟ